ᱟᱵᱚ ᱱᱚᱣᱟ ᱵᱷᱟᱨᱚᱛ ᱫᱤᱥᱟᱚᱢ ᱨᱮ ᱥᱟᱶᱟᱨ ᱥᱮᱵᱟ ᱫᱚ ᱢᱟᱱᱣᱟ ᱠᱚ ᱟᱹᱰᱤ ᱛᱮᱫ ᱜᱮ ᱜᱚᱲᱚᱭ ᱮᱢ ᱟᱠᱟᱫ ᱠᱚᱣᱟ ᱨᱮᱸᱜᱮᱡ ᱚᱲᱮᱡ ᱢᱟᱱᱣᱟ ᱠᱚ ᱟᱹᱰᱤ ᱩᱛᱟᱹᱨ ᱜᱚᱲᱚ ᱠᱚ ᱧᱟᱢᱟ ᱱᱚᱣᱟ ᱠᱚ ᱥᱟᱶᱛᱟ ᱥᱮᱵᱟᱨ ᱥᱮᱫ ᱠᱷᱚᱱ ᱦᱮᱸ ᱤᱧ ᱦᱚᱸ ᱨᱮᱸᱜᱮᱡ ᱚᱲᱮᱡ ᱢᱟᱹᱱᱢᱤ ᱠᱚ ᱢᱩᱫᱽ ᱨᱮᱱ ᱜᱮ ᱠᱟᱹᱱᱤᱧ ᱤᱧ ᱦᱚᱸ ᱱᱚᱣᱟ ᱥᱟᱶᱟᱨ ᱥᱮᱵᱟ ᱫᱚᱧ ᱧᱟᱢ ᱟᱠᱟᱫᱟ ᱡᱮ ᱞᱮᱠᱟ ᱥᱚᱨᱠᱟᱨᱤ ᱦᱟᱥᱯᱟᱛᱟᱞ ᱠᱚ ᱢᱮᱱᱟᱜ ᱟ ᱚᱱᱟ ᱠᱚᱨᱮ ᱠᱷᱚᱱ ᱜᱮ ᱡᱟᱹᱥᱛᱤ ᱠᱟᱭ ᱛᱮ ᱱᱚᱣᱟ ᱥᱟᱶᱟᱨ ᱥᱮᱵᱟ ᱫᱚ ᱧᱟᱢᱚᱜ ᱟ ᱟᱨ ᱱᱚᱣᱟ ᱠᱚ ᱫᱚ ᱩᱱᱠᱩ ᱠᱚ ᱦᱚᱲ ᱜᱮ ᱵᱤᱥᱮᱥᱠᱟᱭ ᱛᱮᱠᱚ ᱧᱟᱢᱟ ᱡᱟᱦᱟᱸᱭ ᱠᱚ ᱫᱚ ᱟᱱᱟᱴ ᱮᱴᱠᱮᱴᱚᱬᱮ ᱥᱮ ᱨᱮᱸᱜᱮᱡ ᱜᱮᱭᱟ ᱠᱚ ᱟᱵᱚ ᱞᱮᱠᱟ ᱞᱟᱛᱟᱨ ᱜᱟᱶᱛᱟ ᱨᱮᱱ ᱢᱟᱹᱱᱢᱤ ᱢᱟᱱᱣᱟ ᱠᱚᱜᱮ ᱱᱚᱣᱟ ᱥᱟᱶᱛᱟ ᱥᱮᱵᱟ ᱫᱚ ᱡᱟᱹᱥᱛᱤ ᱠᱷᱚᱱ ᱡᱟᱹᱥᱛᱤ ᱠᱚ ᱧᱟᱢᱟ ᱟᱨ ᱚᱱᱟ ᱛᱮᱜᱮ ᱥᱚᱨᱠᱟᱨ ᱱᱚᱝᱠᱟᱱᱟᱜ ᱢᱤᱫ ᱴᱮᱱ ᱮ ᱪᱟᱹᱞᱩ ᱟᱠᱟᱫᱟ ᱡᱟᱦᱟᱸ ᱫᱚ ᱥᱟᱥᱛᱚ ᱥᱟᱹᱛᱤ ᱢᱮᱱ ᱛᱮ ᱵᱚᱱ ᱢᱮᱛᱟᱜ ᱠᱟᱱᱟ ᱡᱟᱦᱟᱸ ᱛᱤᱱ ᱢᱟᱨᱟᱝ ᱟᱱᱟᱴ ᱡᱟᱦᱟᱸ ᱞᱮᱠᱟᱱᱟᱜ ᱨᱳᱜᱽ ᱵᱤᱦᱤᱱ ᱜᱮ ᱵᱟᱝ ᱦᱩᱭᱮᱱ ᱩᱱᱤ ᱨᱮᱸᱜᱮᱡ ᱢᱟᱱᱣᱟ ᱡᱩᱫᱤ ᱱᱚᱝᱠᱟ ᱥᱚᱨᱠᱟᱨᱤ ᱥᱟᱥᱛᱚ ᱥᱮᱣᱟ ᱨᱮ ᱥᱮ ᱯᱚᱨᱤᱥᱮᱣᱟ ᱧᱟᱢ ᱠᱟᱛᱮᱜᱮ ᱨᱮᱦᱚᱸ ᱵᱟᱭ ᱵᱷᱟᱹᱜᱤᱜ ᱠᱟᱱᱟ ᱩᱱ ᱫᱚ ᱚᱱᱟ ᱚᱱᱟ ᱡᱟᱦᱟᱸ ᱦᱩᱰᱤᱧ ᱢᱟᱪᱷᱟ ᱠᱟᱨᱰ ᱡᱟᱦᱟᱸ ᱥᱚᱨᱠᱟᱨ ᱮ ᱵᱮᱱᱟᱣ ᱵᱚᱱ ᱠᱟᱱ ᱚᱱᱟᱛᱮ ᱩᱱᱤ ᱯᱨᱟᱭᱵᱷᱮᱴ ᱦᱟᱥᱯᱟᱛᱟᱞ ᱨᱮᱦᱚᱸᱭ ᱪᱤᱠᱤᱛᱥᱟ ᱫᱟᱲᱮᱭᱟᱜ ᱟᱭ ᱥᱚᱨᱠᱟᱨ ᱢᱟᱱᱣᱟ ᱠᱚ ᱞᱟᱹᱜᱤᱛ ᱛᱮ ᱩᱱᱟᱹᱜ ᱢᱟᱨᱟᱝ ᱢᱤᱫ ᱴᱮᱱ ᱯᱟᱛᱷᱟᱢ ᱮ ᱮᱢ ᱟᱠᱟᱫᱟ ᱟᱨ ᱱᱚᱣᱟ ᱨᱮᱱᱟᱜ ᱥᱩᱵᱤᱫᱷᱟ ᱡᱚᱛᱚ ᱦᱚᱲ ᱜᱮ ᱦᱟᱛᱟᱣ ᱞᱟᱹᱠ ᱠᱟᱱᱟ